ᱦᱮᱸ ᱤᱧᱤᱧ ᱢᱚᱱᱮᱭᱮᱜᱼᱟ ᱞᱚᱠᱰᱟᱣᱩᱱ ᱨᱮ ᱦᱚᱲ ᱠᱚ ᱟᱹᱰᱤ ᱦᱚᱲ ᱢᱳᱵᱟᱭᱤᱞ ᱛᱮ ᱞᱮᱯᱴᱚᱯ ᱛᱮ ᱰᱷᱮᱹᱨ ᱠᱷᱚᱱ ᱰᱷᱮᱹᱨ ᱠᱚ ᱵᱮᱵᱚᱦᱟᱨ ᱠᱟᱫᱟ ᱟᱨ ᱚᱱᱟ ᱞᱚᱠᱰᱟᱣᱩᱱ ᱨᱮᱜᱮ ᱵᱤᱨᱫᱟᱹᱜᱟᱲ ᱠᱚᱨᱮᱜ ᱦᱚᱸ ᱚᱱᱞᱟᱭᱤᱱ ᱠᱞᱟᱥ ᱠᱚᱦᱚᱸ ᱠᱚ ᱮᱛᱚᱦᱚᱵ ᱠᱟᱜᱼᱟ ᱚᱱᱟ ᱞᱚᱠᱰᱟᱣᱩᱱ ᱨᱮ ᱡᱚᱛᱚᱜᱮ ᱚᱲᱟᱜ ᱠᱷᱚᱡ ᱚᱰᱳᱠ ᱵᱟᱠᱚ ᱚᱰᱳᱠ ᱦᱚᱪᱚᱣᱟᱜ ᱠᱟᱱ ᱛᱟᱦᱮᱸᱫᱼᱟ ᱚᱱᱟ ᱪᱤᱠᱟᱹ ᱚᱸᱰᱮ ᱚᱲᱟᱜ ᱨᱮᱜᱮ ᱡᱚᱛᱚᱣᱟᱜ ᱡᱚᱢᱟᱜ ᱧᱩᱣᱟᱜ ᱠᱚ ᱵᱟᱦᱨᱮ ᱠᱷᱚᱡ ᱠᱚ ᱟᱹᱜᱩ ᱠᱟᱱ ᱛᱟᱦᱮᱸᱜᱼᱟ ᱵᱟᱦᱨᱮ ᱚᱰᱳᱠ ᱦᱚᱸ ᱵᱟᱠᱚ ᱚᱰᱳᱠ ᱦᱚᱪᱚ ᱠᱟᱱ ᱛᱟᱦᱮᱸᱫ ᱚᱱᱟ ᱪᱤᱠᱟᱹ ᱚᱸᱰᱮ ᱜᱮ ᱞᱮᱯᱴᱚᱯ ᱵᱮᱵᱚᱦᱟᱨ ᱠᱚ ᱮᱦᱚᱵ ᱟᱠᱟᱫᱟ ᱩᱱ ᱥᱚᱢᱚᱭ ᱠᱷᱚᱱ ᱜᱮ ᱵᱤᱨᱫᱟᱹᱜᱟᱲ ᱨᱮᱦᱚᱸ ᱞᱮᱯᱴᱚᱯ ᱠᱚᱨᱮ ᱠᱚᱢᱯᱤᱭᱩᱴᱟᱨ ᱠᱚᱨᱮ ᱠᱚ ᱠᱞᱟᱥ ᱠᱚ ᱮᱦᱚᱵ ᱠᱟᱜᱼᱟ ᱚᱲᱟᱜ ᱠᱷᱚᱱ ᱜᱮ ᱡᱚᱛᱚ ᱠᱟᱹᱢᱤ ᱠᱟᱹᱢᱤᱜ ᱠᱟᱱ ᱛᱟᱦᱮᱸᱜᱼᱟ ᱟᱨ ᱱᱚᱣᱟ ᱤᱫᱤ ᱠᱟᱛᱮ ᱜᱮ ᱠᱟᱹᱢᱤ ᱠᱚ ᱚᱲᱟᱜ ᱠᱷᱚᱡ ᱜᱮ ᱱᱤᱛᱚᱜ ᱫᱷᱟᱹᱵᱤᱡ ᱠᱟᱹᱢᱤ ᱪᱟᱞᱟᱜ ᱠᱟᱱ ᱜᱮᱭᱟ ᱱᱚᱣᱟ ᱞᱚᱠᱰᱟᱣᱩᱱ ᱫᱚ ᱠᱚᱨᱳᱱᱟ ᱠᱷᱟᱹᱛᱤᱨ ᱛᱮ ᱱᱚᱣᱟ ᱞᱚᱠᱰᱟᱣᱩᱱ ᱫᱚ ᱦᱩᱭ ᱞᱮᱱᱟ ᱡᱟᱦᱟᱸ ᱫᱩ ᱦᱟᱡᱟᱨ ᱵᱤᱥ ᱢᱮᱱ ᱜᱟᱱ ᱞᱮᱠᱷᱟᱡ ᱯᱚᱸᱫᱽᱨᱚ ᱢᱮ ᱫᱩ ᱦᱟᱡᱟᱨ ᱵᱤᱥ ᱠᱷᱚᱱ ᱞᱚᱠᱰᱟᱣᱩᱱ ᱮᱦᱚᱵ ᱞᱮᱱ ᱛᱟᱦᱮᱸᱫᱼᱟ ᱟᱨ ᱩᱱ ᱠᱷᱚᱱ ᱱᱤᱛᱚᱜ ᱫᱷᱟᱹᱵᱤᱡ ᱦᱚᱲ ᱢᱳᱵᱟᱭᱤᱞ ᱵᱮᱵᱚᱦᱟᱨ ᱟᱨ ᱞᱮᱯᱴᱚᱯ ᱵᱮᱵᱚᱦᱟᱨ ᱠᱚ ᱪᱟᱹᱞᱩ ᱠᱟᱜᱼᱟ ᱟᱨ ᱱᱤᱛᱚᱜ ᱫᱷᱟᱹᱵᱤᱡ ᱪᱟᱹᱞᱩ ᱟᱠᱟᱱ ᱜᱮᱭᱟ